ᱦᱮᱞᱳ ᱦᱮᱸ ᱦᱮᱞᱳ ᱟᱨᱳᱛᱤᱢ ᱞᱟᱹᱭ ᱮᱫᱟ ᱟᱪᱪᱷᱟ ᱤᱧ ᱤᱧ ᱫᱚ ᱯᱷᱩᱴᱵᱚᱞ ᱴᱤᱢ ᱨᱮᱱ ᱠᱳᱪ ᱢᱟᱱᱚᱛᱟᱱ ᱵᱟᱵᱞᱩ ᱥᱚᱨᱮᱱᱤᱧ ᱞᱟᱹᱭ ᱮᱫᱟ ᱦᱩᱸ ᱟᱪᱪᱷᱟ ᱟᱸᱡᱚᱢ ᱠᱟᱹᱫᱟᱹᱧ ᱪᱮᱛᱟ ᱟᱯᱮ ᱫᱚ ᱢᱟᱱᱮ ᱯᱷᱩᱴᱵᱚᱞ ᱴᱤᱢ ᱟᱯᱮ ᱛᱟᱦᱮᱸ ᱢᱮᱱᱟᱜ ᱟᱥᱮ ᱪᱮᱛᱟ ᱯᱨᱮᱠᱴᱤᱥᱟᱯᱮ ᱚᱱᱟ ᱟᱯᱮ ᱟᱹᱛᱩᱨᱮ ᱵᱩᱡᱷᱟᱹᱣ ᱟᱪᱪᱷᱟ ᱦᱮᱸ ᱟᱪᱪᱷᱟ ᱛᱤᱱᱟᱹᱜ ᱜᱟᱱ ᱛᱤᱱᱟᱹᱜ ᱜᱟᱱᱯᱮ ᱯᱨᱮᱠᱴᱤᱥᱟ ᱟᱯᱮ ᱚᱸᱰᱮ ᱟᱪᱪᱷᱟ ᱟᱢ ᱫᱚ ᱪᱮᱫᱨᱮᱢ ᱠᱷᱮᱞᱛᱮ ᱟᱪᱪᱷᱟ ᱵᱮᱜᱽ ᱨᱮ ᱟᱪᱪᱷᱟ ᱦᱮᱸ ᱦᱮᱸ ᱟᱪᱪᱷᱟ ᱟᱪᱪᱷᱟ ᱴᱷᱤᱠᱜᱮᱭᱟ ᱛᱟᱦᱞᱮ ᱟᱯᱮ ᱢᱚᱴᱟᱢᱩᱴᱤ ᱤᱱᱴᱟᱨᱮᱥᱴ ᱢᱮᱱᱟᱜ ᱛᱟᱯᱮᱭᱟ ᱡᱟᱧ ᱵᱩᱡ ᱮᱫᱟ ᱟᱯᱮ ᱠᱚ ᱟᱛᱮ ᱤᱧ ᱴᱤᱢ ᱢᱤᱫᱴᱟᱝ ᱛᱮᱭᱟᱨ ᱨᱮᱭᱟᱜ ᱠᱩᱠᱢᱩ ᱢᱮᱱᱟᱜ ᱛᱤᱧᱟᱹ ᱚᱱᱟᱧ ᱠᱩᱨᱩᱢᱩᱴᱩᱭᱟ ᱛᱤᱱᱟᱹᱜ ᱛᱟᱲᱟᱛᱟᱲᱤ ᱦᱩᱭᱩᱜᱼᱟ ᱟᱯᱮ ᱢᱤᱫᱴᱟᱝ ᱞᱚᱝ ᱯᱮᱠᱴᱤᱥᱤᱧ ᱠᱚᱨᱟᱣᱟ ᱟᱯᱮ ᱥᱟᱶᱛᱮ ᱦᱮᱸ ᱦᱮᱸ ᱟᱫᱚ ᱚᱱᱟ ᱯᱨᱮᱠᱴᱤᱥ ᱫᱚ ᱦᱩᱭᱩᱜᱼᱟ ᱱᱚᱣᱟ ᱥᱴᱮᱰᱤᱭᱟᱢ ᱨᱮ ᱵᱩᱡ ᱮᱫᱟᱢ ᱵᱷᱚᱜᱚᱛ ᱥᱤᱝ ᱥᱴᱮᱰᱤᱭᱟᱢ ᱚᱸᱰᱮ ᱯᱨᱮᱠᱴᱤᱥ ᱫᱚ ᱪᱟᱞᱟᱜᱼᱟ ᱦᱮᱸ ᱛᱤᱥ ᱠᱷᱚᱱ ᱯᱨᱮᱠᱴᱤᱥ ᱦᱩᱭᱩᱜᱼᱟ ᱚᱱᱟ ᱠᱚᱫᱚ ᱦᱟᱸᱜ ᱤᱧ ᱞᱟᱹᱭᱟᱯᱮᱭᱟ ᱴᱷᱤᱠ ᱟᱪᱷᱮ ᱟᱨ ᱢᱤᱫᱴᱟᱝ ᱠᱷᱟᱛᱷᱟ ᱦᱩᱭᱩᱜ ᱠᱟᱱᱟ ᱯᱨᱮᱠᱴᱤᱥ ᱮᱸᱜ ᱪᱚᱞᱟᱠᱟᱞᱤᱱ ᱫᱚ ᱢᱟᱱᱮ ᱟᱯᱮᱭᱟᱜ ᱡᱟᱦᱟᱸ ᱯᱷᱮᱥᱮᱞᱤᱴᱤ ᱠᱟᱱᱟ ᱚᱱᱟ ᱫᱚ ᱮᱢᱜᱮ ᱦᱩᱭᱩᱜᱼᱟ ᱮᱢᱚᱜ ᱦᱩᱭᱩᱜᱼᱟ ᱦᱮᱸ ᱦᱮᱸ ᱟᱨ ᱢᱟ ᱞᱟᱹᱭ ᱢᱮ ᱵᱟᱝᱼᱟ ᱵᱟᱝᱼᱟ ᱯᱩᱭᱥᱟᱹ ᱠᱚᱫᱚ ᱟᱯᱮ ᱫᱚ ᱵᱟᱝ ᱞᱟᱜᱟᱣᱟᱯᱮᱭᱟ ᱱᱚᱣᱟ ᱫᱚ ᱡᱮᱦᱮᱛᱩ ᱢᱟᱱᱮ ᱤᱧ ᱠᱷᱚᱡᱚᱜ ᱠᱟᱱᱟ ᱟᱵᱚ ᱥᱟᱱᱛᱟᱲ ᱛᱤᱨᱞᱟᱹ ᱦᱚᱯᱚᱱ ᱢᱤᱫᱴᱟᱱ ᱢᱟᱱᱮ ᱴᱚᱯ ᱠᱞᱟᱥ ᱴᱤᱢ ᱛᱮᱭᱟᱨ ᱨᱮᱱᱟᱜ ᱤᱧ ᱠᱩᱨᱩᱢᱩᱴᱩᱭᱮᱫᱟ ᱦᱮᱸ ᱦᱩᱸ ᱦᱮᱸ ᱯᱨᱮᱠᱴᱤᱥ ᱫᱚ ᱤᱧ ᱦᱟᱸᱜ ᱤᱧ ᱠᱷᱚᱵᱚᱨᱟᱯᱮᱭᱟ ᱦᱮᱸ ᱢᱚᱴᱟᱢᱩᱴᱤ ᱢᱟᱱᱮ ᱟᱨ ᱟᱴ ᱫᱚᱥ ᱫᱤᱱ ᱯᱚᱨᱮ ᱠᱷᱟᱱᱜᱮ ᱯᱨᱮᱠᱴᱤᱥ ᱦᱟᱸᱜ ᱤᱧ ᱮᱦᱚᱵᱟ ᱢᱟᱲᱟᱝᱛᱮ ᱚᱱᱟ ᱜᱟᱞᱢᱟᱨᱟᱣ ᱠᱩᱧ ᱨᱮᱰᱤ ᱞᱮᱜᱮ ᱚᱯᱷᱤᱥᱤᱭᱟᱞ ᱠᱤᱪᱷᱩ ᱠᱟᱹᱢᱤ ᱠᱚ ᱢᱮᱱᱟᱜᱼᱟ ᱤᱧᱟᱹᱜ ᱦᱮᱸ ᱚᱱᱟᱠᱚ ᱠᱟᱹᱢᱤ ᱯᱩᱨᱟᱹᱣ ᱞᱮᱠᱷᱟᱱ ᱜᱮ ᱟᱯᱮ ᱥᱚᱸᱜᱮᱧ ᱠᱚᱱᱴᱟᱠᱴᱼᱟ ᱟᱨ ᱢᱟᱱᱮ ᱤᱧ ᱫᱚ ᱢᱟᱱᱮ ᱱᱮᱥᱱᱮᱞ ᱞᱮᱵᱮᱞ ᱠᱳᱪ ᱠᱟᱹᱱᱟᱹᱧ ᱛᱚ ᱦᱮᱸ ᱛᱚᱧ ᱪᱮᱥᱴᱟᱭᱟ ᱟᱯᱮ ᱡᱟᱛᱮ ᱱᱮᱥᱱᱮᱞ ᱴᱤᱢᱨᱮ ᱟᱯᱮ ᱡᱟᱛᱮ ᱪᱟᱱᱥ ᱯᱮ ᱧᱟᱢ ᱟᱯᱮ ᱡᱟᱦᱟᱸᱛᱤᱱᱟᱹᱜ ᱚᱸᱰᱮ ᱯᱞᱮᱭᱟᱨ ᱢᱮᱱᱟᱜ ᱠᱚᱣᱟ ᱟᱵᱚ ᱛᱤᱨᱞᱟᱹ ᱦᱚᱯᱚᱱ ᱠᱚ ᱩᱱᱠᱩ ᱠᱚ ᱟᱛᱮ ᱢᱚᱴᱟᱢᱩᱴᱤ ᱢᱤᱫᱴᱮᱱ ᱵᱟᱨᱭᱟ ᱡᱩᱫᱤ ᱱᱮᱥᱱᱮᱞ ᱴᱤᱢᱨᱮ ᱪᱟᱱᱥ ᱠᱚ ᱧᱟᱢᱟ ᱛᱟᱞᱦᱮ ᱠᱷᱩᱵᱮᱭ ᱵᱷᱟᱜᱤ ᱦᱩᱭᱩᱜᱼᱟ ᱟᱵᱚ ᱥᱟᱱᱛᱟᱲ ᱥᱟᱶᱛᱟ ᱞᱟᱹᱜᱤᱫ ᱥᱮ ᱟᱨᱦᱚᱸ ᱠᱷᱮᱸᱞᱳᱰ ᱞᱟᱹᱜᱤᱫ ᱜᱚ ᱵᱟᱵᱟ ᱠᱚ ᱩᱫᱜᱟᱹᱣ ᱠᱚᱣᱟ ᱠᱚ ᱡᱟᱛᱮ ᱯᱷᱩᱴᱵᱚᱞ ᱠᱚ ᱠᱷᱮᱹᱞ ᱦᱚᱪᱚᱣᱟᱱ ᱟᱵᱚᱨᱮᱱ ᱛᱤᱨᱞᱟᱹ ᱦᱚᱯᱚᱱ ᱠᱚ ᱟᱪᱪᱷᱟ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱚᱠᱚᱭᱠᱚ ᱵᱷᱟᱜᱤ ᱠᱚ ᱠᱷᱮᱹᱞ ᱠᱟᱱ ᱛᱟᱦᱮᱸᱫᱼᱟ ᱢᱚᱴᱟᱢᱩᱴᱤ ᱴᱤᱢᱨᱮ ᱚᱱᱟᱠᱤᱢ ᱞᱟᱹᱭ ᱫᱟᱲᱮᱭᱟᱜᱼᱟ ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱠᱳᱱᱳ ᱪᱤᱱᱛᱟᱹ ᱵᱟᱱᱩᱜᱼᱟ ᱤᱧ ᱯᱨᱮᱠᱴᱤᱥ ᱤᱧ ᱠᱚᱨᱟᱣ ᱞᱮᱯᱮ ᱠᱷᱟᱱᱜᱮ ᱡᱚᱛᱚ ᱦᱮᱸ ᱯᱩᱨᱟᱹ ᱜᱮᱢ ᱯᱩᱨᱟᱹ ᱟᱯᱮᱧ ᱦᱮᱸ ᱨᱮᱰᱤ ᱯᱮᱭᱟ ᱢᱤᱫᱴᱮᱱ ᱜᱮᱢ ᱠᱷᱮᱞ ᱞᱮᱠᱟ ᱴᱷᱤᱠ ᱟᱪᱪᱷᱮ ᱚᱱᱟ ᱱᱤᱭᱮ ᱟᱞᱚᱯᱮ ᱵᱷᱟᱵᱱᱟᱭᱟ ᱦᱮᱸ ᱡᱚᱛᱚ ᱠᱤᱪᱷᱩ ᱱᱚᱛᱮ ᱵᱩᱴ ᱡᱟᱨᱥᱤ ᱮᱥᱚᱢᱚᱥᱛᱚ ᱠᱤᱪᱷᱩ ᱡᱟᱦᱟᱸ ᱯᱷᱮᱥᱮᱞᱤᱴᱤ ᱠᱟᱱᱟ ᱡᱚᱛᱚ ᱮᱢ ᱦᱩᱭᱩᱜᱼᱟ ᱥᱟᱶᱛᱮ ᱯᱨᱮᱠᱴᱤᱥ ᱪᱚᱞᱟᱠᱟᱞᱤᱱ ᱴᱤᱯᱷᱤᱱ ᱮᱭᱥᱚᱵ ᱦᱮᱸ ᱡᱚᱢ ᱠᱚᱨᱮᱱᱟᱜ ᱦᱚᱸ ᱠᱤᱪᱷᱩ ᱵᱮᱵᱚᱥᱛᱟ ᱛᱟᱦᱮᱸᱱᱟ ᱦᱩᱸ ᱚᱱᱟ ᱥᱟᱶᱛᱮ ᱟᱯᱮ ᱯᱨᱮᱠᱴᱤᱥ ᱯᱮ ᱪᱟᱞᱟᱜᱼᱟ ᱦᱤᱡᱩᱜᱼᱟ ᱚᱱᱟ ᱞᱟᱹᱜᱤᱫ ᱜᱟᱹᱰᱤ ᱦᱚᱸ ᱵᱮᱵᱚᱥᱛᱟ ᱛᱟᱦᱮᱸᱱᱟ ᱦᱩᱸ ᱴᱷᱤᱠ ᱟᱪᱪᱷᱮ ᱢᱟᱱᱮ ᱮᱠᱫᱚᱢ ᱮᱸᱜ ᱢᱟᱱᱮ ᱵᱷᱟᱵᱱᱟ ᱪᱤᱱᱛᱟᱹ ᱵᱟᱝ ᱦᱩᱭᱩᱜᱼᱟ ᱡᱮ ᱪᱤᱠᱟᱹᱛᱮᱵᱚᱱ ᱪᱟᱞᱟᱜᱼᱟ ᱟᱫᱚ ᱩᱱᱟᱹᱜ ᱥᱟᱺᱜᱤᱧ ᱥᱮ ᱪᱮᱫ ᱪᱮᱫ ᱵᱚᱱ ᱡᱚᱢᱟ ᱵᱟᱵᱚᱱ ᱡᱚᱢᱟ ᱚᱱᱟ ᱠᱚᱫᱚ ᱢᱚᱴᱷᱮ ᱟᱞᱚᱯᱮ ᱪᱤᱱᱛᱟᱹᱭᱟ ᱦᱮᱸ ᱦᱮᱸ ᱟᱯᱮ ᱫᱚ ᱠᱷᱟᱞᱤ ᱜᱮᱢ ᱨᱮ ᱯᱷᱳᱠᱟᱥ ᱮᱢᱯᱮ ᱜᱮᱢ ᱠᱷᱟᱞᱤ ᱡᱮ ᱯᱷᱩᱴᱵᱚᱞ ᱠᱷᱮᱞ ᱦᱩᱭᱩᱜᱼᱟ ᱵᱷᱟᱞᱤ ᱚᱠᱚᱡᱛᱮ ᱠᱷᱮᱞ ᱦᱩᱭᱩᱜᱼᱟ ᱫᱤᱥᱚᱢ ᱞᱟᱹᱜᱤᱫ ᱠᱷᱮᱞ ᱦᱩᱭᱩᱜᱼᱟ ᱚᱱᱠᱟ ᱢᱚᱱᱮᱨᱮ ᱪᱤᱱᱛᱟᱹ ᱫᱚᱦᱚᱭ ᱛᱟᱵᱚᱱᱯᱮ ᱦᱮᱸ ᱟᱨ ᱞᱟᱦᱟ ᱥᱮᱫ ᱵᱚᱱ ᱪᱟᱞᱟᱣ ᱤᱫᱤᱜᱼᱟ ᱡᱟᱛᱮ ᱱᱮᱥᱱᱮᱞ ᱴᱤᱢ ᱨᱮ ᱪᱟᱱᱥ ᱯᱮ ᱧᱟᱢ ᱤᱧ ᱱᱚᱣᱟᱜᱮ ᱴᱟᱨᱜᱮᱴᱤᱧ ᱫᱚᱦᱚᱭᱟ ᱦᱮᱸ ᱡᱟᱛᱮ ᱟᱵᱚ ᱛᱤᱨᱞᱟᱹ ᱦᱚᱯᱚᱱ ᱟᱵᱚ ᱱᱮᱥᱱᱮᱞ ᱴᱤᱢ ᱨᱮ ᱪᱟᱱᱥ ᱧᱟᱢ ᱠᱟᱛᱮ ᱵᱤᱫᱮᱥ ᱠᱚᱨᱮ ᱠᱷᱮᱞ ᱠᱚ ᱪᱟᱞᱟᱜᱼᱢᱟ ᱵᱩᱡᱷᱟᱹᱣ ᱟᱪᱪᱷᱟ ᱱᱚᱣᱟ ᱤᱫᱤᱠᱟᱛᱮ ᱟᱯᱮᱨᱮᱱ ᱢᱟᱱᱮ ᱜᱚ ᱵᱟᱵᱟ ᱥᱚᱸᱜᱮ ᱛᱚ ᱢᱤᱫᱴᱟᱝ ᱜᱟᱞᱢᱟᱨᱟᱣ ᱨᱚᱯᱚᱲ ᱫᱚᱨᱠᱟᱨ ᱠᱟᱱᱟ ᱦᱮᱸ ᱥᱮ ᱵᱟᱝ ᱦᱳᱭ ᱦᱮᱸ ᱦᱩᱸ ᱦᱩᱸ ᱟᱫᱚ ᱩᱱᱠᱩ ᱥᱟᱶ ᱛᱟᱦᱚᱞᱮ ᱜᱟᱞᱢᱟᱨᱟᱣ ᱞᱟᱹᱜᱤᱫ ᱛᱚ ᱪᱟᱞᱟᱜ ᱦᱩᱭᱩᱜᱼᱟ ᱢᱤᱫ ᱫᱤᱱ ᱰᱮᱴ ᱦᱟᱸᱜ ᱤᱧ ᱫᱚᱦᱚᱭᱟ ᱚᱱᱟ ᱰᱮᱴ ᱨᱮ ᱦᱟᱸᱜ ᱤᱧ ᱪᱟᱞᱟᱜᱼᱟ ᱡᱚᱛᱚ ᱦᱚᱲ ᱨᱮᱱ ᱜᱚ ᱵᱟᱵᱟ ᱥᱚᱸᱜᱮ ᱫᱩᱲᱩᱵ ᱯᱟᱱᱛᱮ ᱠᱟᱛᱮ ᱜᱟᱞᱢᱟᱨᱟᱣ ᱦᱩᱭᱩᱜᱼᱟ ᱰᱤᱴᱮᱞᱥ ᱦᱮᱸ ᱩᱱᱠᱩ ᱠᱟᱴᱤᱡ ᱵᱩᱡᱷᱟᱹᱣᱟᱠᱚ ᱦᱩᱭᱩᱜᱼᱟ ᱦᱩᱸ ᱦᱮᱸᱜ ᱦᱮᱸ ᱦᱮᱸ ᱟᱪᱪᱷᱟ ᱟᱪᱪᱷᱟ ᱚᱻ ᱟᱪᱪᱷᱟ ᱚᱱᱟᱫᱚ ᱫᱟᱨᱟᱭ ᱠᱟᱱ ᱦᱤᱡᱩᱜ ᱠᱟᱱᱟ ᱮᱸᱜ ᱛᱤᱦᱤᱧ ᱛᱚ ᱫᱩ ᱛᱟᱨᱤᱠᱷ ᱦᱤᱡᱩᱜ ᱠᱟᱱ ᱫᱚᱥ ᱛᱟᱨᱤᱠᱷ ᱥᱮᱫ ᱦᱟᱸᱜ ᱤᱧ ᱪᱟᱞᱟᱜᱼᱟ ᱴᱷᱤᱠ ᱟᱪᱷᱮ ᱟᱯᱮ ᱟᱹᱛᱩ ᱛᱮ ᱦᱳᱭ ᱡᱚᱛᱚ ᱜᱚ ᱵᱟᱵᱟ ᱠᱚ ᱡᱟᱦᱟᱸᱭ ᱠᱚ ᱚᱲᱟᱜ ᱨᱮᱱ ᱜᱟᱨᱡᱮᱱ ᱢᱮᱱᱟᱜ ᱟᱠᱟᱫ ᱠᱚᱣᱟ ᱩᱱᱠᱩ ᱠᱹᱴᱤᱡ ᱞᱟᱹᱭ ᱫᱚᱦᱚᱣᱟᱠᱚᱯᱮ ᱟᱨ ᱟᱢᱨᱮᱱ ᱡᱟᱦᱟᱸ ᱛᱤᱱᱟᱹᱜ ᱢᱟᱱᱮ ᱜᱟᱛᱮ ᱠᱚ ᱢᱮᱱᱟᱜ ᱠᱚᱛᱟᱢᱟ ᱩᱱᱠᱩ ᱦᱚᱸ ᱞᱟᱹᱭ ᱥᱟᱰᱮᱣᱟᱠᱚ ᱢᱮ ᱵᱟᱝᱢᱟ ᱱᱚᱝᱠᱟ ᱢᱤᱫᱴᱟᱝ ᱯᱷᱩᱴᱵᱚᱞ ᱴᱤᱢᱨᱮᱱ ᱠᱳᱪ ᱮ ᱦᱤᱡᱩᱜ ᱞᱟᱹᱜᱤᱫ ᱟᱵᱚᱭ ᱯᱨᱮᱠᱴᱤᱥ ᱦᱚᱪᱚᱵᱚᱱᱟ ᱦᱮᱸ ᱦᱩᱸ ᱦᱳᱭ ᱦᱮᱸ ᱦᱮᱸ ᱴᱷᱤᱠᱟᱪᱷᱮ ᱟᱪᱪᱷᱮ ᱟᱪᱪᱷᱮ ᱢᱟ ᱛᱚᱵᱮ ᱡᱚᱦᱟᱨ ᱦᱮᱸ